ᱦᱮᱞᱳ

ᱦᱮᱸ ᱢᱮᱱᱟᱜ ᱫᱚ ᱢᱮᱱᱟᱜ ᱜᱮᱭᱟ ᱟᱫᱚ ᱪᱮᱫ ᱞᱮᱠᱟᱱᱟᱜ ᱮᱱᱛᱮᱫ ᱮᱢ ᱠᱩᱥᱤᱭᱟᱜᱼᱟ ᱤᱧᱟ ᱜ ᱠᱩᱥᱤ ᱞᱮᱠᱟ ᱫᱚ ᱟᱭᱢᱟ ᱜᱮ ᱢᱮᱱᱟᱜᱼᱟ ᱟᱫᱚ ᱱᱤᱛᱚᱜ ᱟᱢ ᱪᱮᱫ ᱪᱮᱫ ᱠᱚᱢ ᱠᱩᱥᱤᱭᱟᱜᱼᱟ ᱪᱮᱫ ᱞᱮᱠᱟᱱᱟᱜ ᱚᱱᱟ ᱫᱚ ᱦᱤᱡᱩᱜᱚᱜ ᱢᱮ ᱧᱮᱞ ᱢᱮ ᱫᱟᱢᱚᱜᱼᱟ ᱢᱤᱫᱴᱮᱱ ᱜᱮ ᱛᱤᱱᱥᱚ ᱠᱤᱱᱛᱩ ᱟᱢ ᱡᱩᱫᱤ ᱢᱤᱫ ᱫᱚᱢ ᱨᱮ ᱠᱚᱭᱮᱠᱴᱤᱢ ᱦᱟᱛ ᱠᱷᱟᱱ ᱫᱚ ᱠᱤᱪᱷᱩ ᱪᱷᱟᱲ ᱧᱟᱢᱚᱜᱼᱟ ᱠᱤᱪᱷᱩ ᱠᱤᱪᱷᱩ ᱪᱷᱟᱲᱤᱧ ᱮᱢᱟᱣᱟᱜᱼᱟ ᱟᱫᱚ ᱦᱤᱡᱩᱜᱚᱜ ᱢᱮ ᱛᱤᱥᱮᱢ ᱦᱤᱡᱩᱜᱚᱜᱼᱟ ᱦᱮᱸ ᱵᱟᱹᱦᱩ ᱠᱩᱲᱤ ᱵᱟᱸᱫᱮᱜ ᱞᱮᱠᱟ ᱦᱚᱸ ᱢᱮᱱᱟᱜᱼᱟ ᱵᱮᱱᱟᱨᱚᱥᱤ ᱠᱚ ᱢᱮᱱᱟᱜᱼᱟ ᱪᱮᱫ ᱞᱮᱠᱟ ᱫᱟᱢ ᱨᱮᱭᱟᱜ ᱮᱢ ᱠᱤᱨᱤᱧᱟ ᱯᱨᱟᱭ ᱫᱩ ᱦᱟᱡᱟᱨ ᱠᱷᱚᱱ ᱮᱦᱚᱵ ᱠᱟᱛᱮᱫ ᱟᱭᱢᱟ ᱨᱚᱠᱚᱢ ᱫᱟᱢ ᱨᱮᱭᱟᱜ ᱜᱮ ᱢᱮᱱᱟᱜᱼᱟ ᱚᱱᱟ ᱫᱚ ᱮᱱᱛᱮᱫ ᱠᱤᱪᱨᱤᱡ ᱪᱮᱛᱟᱱᱨᱮ ᱟᱨ ᱪᱮᱨᱦᱟ ᱪᱮᱛᱟᱱ ᱨᱮ ᱟᱢ ᱪᱮᱫ ᱪᱮᱫ ᱞᱮᱠᱟᱱᱟᱜ ᱮᱢ ᱠᱩᱥᱤᱭᱟᱜᱼᱟ ᱡᱚᱛᱚ ᱨᱚᱠᱚᱢᱟᱜ ᱜᱮ ᱢᱮᱱᱟᱜᱼᱟ ᱦᱮᱸ ᱚᱱᱮ ᱢᱤᱫ ᱫᱚᱢ ᱨᱮ ᱡᱩᱫᱤ ᱠᱚᱭᱮᱠᱴᱤᱢ ᱠᱤᱨᱤᱧ ᱠᱷᱟᱱ ᱫᱚ ᱠᱤᱪᱷᱩ ᱪᱷᱟᱲ ᱫᱚ ᱧᱟᱢᱚᱜ ᱜᱮᱭᱟ ᱪᱷᱟᱲ ᱫᱚᱧ ᱮᱢᱚᱜ ᱠᱟᱱ ᱜᱮᱭᱟ ᱟᱫᱚ ᱚᱱᱟ ᱦᱚᱸ ᱮᱱᱛᱮᱫ ᱚᱱᱟ ᱦᱚᱸ ᱫᱟᱢ ᱪᱮᱛᱟᱱ ᱨᱮ ᱢᱮᱱᱟᱜᱼᱟ ᱤᱭᱟᱹ ᱠᱩᱥᱤ ᱪᱮᱛᱟᱱ ᱨᱮ ᱦᱮᱸ ᱠᱚᱢ ᱫᱟᱢ ᱨᱮᱭᱟᱜ ᱦᱚᱸ ᱢᱮᱱᱟᱜ ᱜᱮᱭᱟ ᱟᱫᱚ ᱦᱤᱡᱩᱜ ᱯᱮ ᱧᱮᱞ ᱤᱫᱤ ᱯᱮ ᱦᱮᱸ ᱫᱚᱠᱟᱱ ᱫᱚ ᱥᱟᱨᱟ ᱫᱤᱱ ᱠᱷᱩᱞᱟᱹᱣ ᱜᱮ ᱛᱟᱦᱮᱱᱟ ᱛᱤᱠᱤᱱ ᱢᱤᱫ ᱜᱷᱟᱹᱲᱤᱡ ᱵᱚᱞᱮ ᱡᱚᱢ ᱞᱟᱹᱜᱤᱫ ᱵᱚᱱᱫᱚ ᱛᱟᱦᱮᱱ ᱠᱟᱱᱟ ᱥᱮᱭ ᱛᱚ ᱢᱤᱫ ᱜᱷᱟᱹᱲᱤᱡ ᱜᱮ ᱠᱤᱱᱛᱩᱠ ᱠᱷᱩᱞᱟᱹᱣ ᱫᱚ ᱠᱷᱩᱞᱟᱹᱣ ᱜᱮ ᱛᱟᱦᱮᱱᱟ ᱮᱠᱫᱚᱢ ᱟᱹᱭᱩᱵ ᱟᱴᱴᱟ ᱫᱷᱟᱹᱵᱤᱡ ᱫᱚ ᱟᱪᱪᱷᱟ ᱴᱷᱤᱠ ᱜᱮᱭᱟ ᱦᱮᱸ ᱦᱤᱡᱩᱜᱚᱜ ᱢᱮ ᱦᱮᱸ ᱦᱮᱸ ᱴᱷᱤᱠ ᱜᱮᱭᱟ